ᱤᱧ ᱤᱯᱤᱞ ᱠᱚ ᱛᱟᱭᱚᱢ ᱨᱮᱭᱟᱜ ᱢᱟᱨᱮ ᱠᱟᱹᱦᱱᱤ ᱯᱟᱲᱦᱟᱣ ᱫᱚᱧ ᱯᱟᱲᱦᱟᱣ ᱜᱮᱭᱟ ᱪᱮᱫᱟᱜ ᱥᱮ ᱵᱟᱝ ᱚᱱᱠᱟᱱᱟᱜ ᱯᱚᱛᱚᱵ ᱠᱚ ᱡᱩᱫᱤ ᱧᱟᱢᱚᱜᱚᱜᱼᱟ ᱯᱟᱲᱦᱟᱣ ᱦᱩᱭᱩᱜᱼᱟ ᱟᱫᱚ ᱚᱱᱟ ᱠᱚᱦᱚᱸ ᱥᱮᱭᱟᱨ ᱜᱟᱱᱚᱜ ᱜᱮᱭᱟ ᱵᱟᱝ ᱢᱮᱱᱛᱮ ᱠᱟᱛᱷᱟ ᱫᱚ ᱵᱟᱝᱜᱮ ᱟᱫᱚ ᱚᱱᱠᱟᱱᱟᱜ ᱠᱟᱛᱷᱟ ᱠᱚ ᱥᱮ ᱯᱚᱛᱚᱵ ᱠᱚ ᱯᱩᱛᱷᱤ ᱠᱚ ᱧᱟᱢᱚᱜ ᱠᱷᱟᱱ ᱫᱚ ᱯᱟᱲᱦᱟᱣ ᱦᱩᱭᱩᱜ ᱜᱮᱭᱟ ᱟᱨ ᱯᱟᱲᱦᱟᱣ ᱠᱟᱛᱮᱫ ᱚᱱᱟ ᱠᱚ ᱨᱮᱱᱟᱜ ᱥᱤᱵᱤᱞ ᱥᱚᱲᱚᱢ ᱜᱟᱵᱮ ᱠᱚ ᱡᱚᱛᱚ ᱵᱟᱲᱟᱭ ᱡᱚᱝ ᱦᱩᱭᱩᱜᱼᱟ ᱯᱚᱛᱚᱵ ᱤᱱᱟᱹᱝᱜᱮ ᱤᱧ ᱴᱷᱮᱱ ᱠᱷᱚᱱ ᱟᱨ ᱢᱤᱫ ᱦᱚᱲᱤᱧ ᱞᱟᱹᱭ ᱩᱪᱷᱟᱹᱱ ᱫᱟᱲᱮᱭᱟᱭᱟ ᱟᱨ ᱩᱱᱠᱩ ᱠᱚ ᱛᱟᱭᱚᱢ ᱨᱮᱱ ᱯᱚᱼᱯᱚᱝᱲᱟ ᱠᱚ ᱡᱮᱢᱚᱱ ᱠᱚ ᱤᱭᱟᱹ ᱥᱤᱫᱽ ᱫᱟᱲᱮᱭᱟᱜ ᱟᱨ ᱡᱮᱢᱚᱱ ᱡᱩᱜᱮ ᱡᱩᱜᱮ ᱛᱤᱱ ᱫᱤᱱ ᱫᱷᱟᱹᱨᱛᱤ ᱛᱟᱦᱮᱱᱟ ᱩᱱ ᱫᱤᱱ ᱟᱵᱚ ᱱᱚᱣᱟ ᱢᱟᱹᱱᱢᱤ ᱛᱟᱞᱟᱨᱮ ᱚᱱᱟ ᱠᱟᱹᱦᱱᱤ ᱠᱚ ᱵᱤᱱᱛᱤ ᱠᱚ ᱛᱟᱦᱮᱸ ᱤᱫᱤᱜᱼᱟ